ᱤᱧ ᱵᱟᱭᱤᱠ ᱛᱮ ᱪᱟᱞᱟᱜ ᱡᱚᱠᱷᱚᱱ ᱟᱹᱰᱤᱜᱟᱱ ᱟᱱᱟᱴ ᱠᱚ ᱦᱩᱭ ᱵᱟᱲᱟ ᱟᱠᱟᱱᱟ ᱡᱮᱢᱚᱱ ᱪᱟᱞᱟᱜ ᱡᱚᱠᱷᱚᱱ ᱟᱫᱽᱫᱮᱠ ᱠᱚᱨᱮ ᱫᱚ ᱨᱟᱥᱛᱟ ᱠᱚ ᱵᱟᱹᱲᱤᱡ ᱛᱟᱦᱮᱸᱱᱟ ᱟᱫᱷᱮᱠ ᱠᱚᱨᱮ ᱫᱚ ᱚᱱᱟ ᱪᱮᱫ ᱚᱱᱮ ᱵᱟᱢᱯᱷᱟᱨ ᱠᱟᱱ ᱫᱚ ᱚᱱᱟ ᱟᱪᱚᱠ ᱜᱮ ᱡᱟᱦᱟᱸ ᱠᱚᱨᱮᱜ ᱵᱟᱢ ᱧᱮᱞ ᱵᱟᱲᱟ ᱠᱟᱜᱼᱟ ᱟᱪᱚᱠ ᱜᱮ ᱦᱮᱡ ᱜᱚᱫᱚᱜᱼᱟ ᱱᱮ ᱧᱩᱨ ᱧᱩᱨ ᱵᱟᱝ ᱵᱟᱝ ᱤᱧ ᱥᱟᱢᱟᱝ ᱵᱟᱲᱟ ᱠᱟᱱᱟ ᱟᱨ ᱤᱧ ᱥᱩᱨᱛᱮ ᱪᱟᱞᱟᱣ ᱪᱟᱞᱟᱣ ᱡᱚᱠᱷᱚᱡ ᱢᱟᱛᱟᱞ ᱦᱚᱲᱠᱚ ᱜᱟᱹᱰᱤ ᱠᱚᱛᱮ ᱠᱚ ᱛᱟᱵ ᱵᱟᱲᱟᱜ ᱜᱮᱭᱟ ᱜᱟᱹᱰᱤ ᱥᱟᱢᱟᱝ ᱠᱚᱨᱮᱜ ᱠᱚ ᱦᱩᱭ ᱵᱟᱲᱟᱜ ᱜᱮᱭᱟ ᱟᱨ ᱚᱱᱟ ᱠᱚ ᱟᱹᱰᱤ ᱟᱹᱰᱤ ᱵᱚᱛᱚᱨᱟᱱᱟᱜ ᱜᱮ ᱟᱨ ᱟᱹᱰᱤ ᱵᱚᱛᱚᱨᱟᱱᱟᱜ ᱦᱩᱭᱩᱜᱼᱟ ᱟᱨ ᱤᱧ ᱪᱟᱞᱟᱜ ᱪᱟᱞᱟᱜ ᱚᱠᱛᱚ ᱡᱚᱠᱷᱚᱱ ᱵᱟᱭᱤᱠ ᱛᱮ ᱪᱟᱞᱟᱜ ᱚᱠᱛᱚ ᱡᱚᱠᱷᱚᱱ ᱵᱟᱭᱤᱠ ᱠᱚᱨᱮᱱᱟᱜ ᱟᱫᱷᱮᱠ ᱡᱚᱠᱷᱚᱱ ᱫᱚ ᱵᱨᱮᱠ ᱠᱚ ᱛᱚᱯᱟᱜ ᱜᱚᱫᱚᱜᱼᱟ ᱟᱫᱷᱮᱠ ᱡᱚᱠᱷᱚᱱ ᱵᱚᱱᱫᱚ ᱜᱚᱫᱚᱜᱼᱟ ᱟᱪᱚᱠ ᱜᱮ ᱛᱤᱸᱜᱩ ᱜᱚᱫ ᱮᱱ ᱜᱮ ᱥᱩᱱᱩᱢ ᱠᱚ ᱪᱟᱵᱟ ᱜᱚᱛᱮᱡ ᱞᱮᱱᱠᱷᱟᱱ ᱟᱹᱰᱤ ᱥᱟᱺᱜᱤᱧ ᱴᱷᱮᱞᱟᱣ ᱦᱩᱭᱩᱜᱼᱟ ᱛᱤᱱᱟᱹᱜ ᱥᱟᱺᱜᱤᱧ ᱨᱮ ᱚᱱᱟ ᱥᱩᱱᱩᱢ ᱵᱟᱝ ᱧᱟᱢᱚᱜ ᱩᱱᱟᱹᱜ ᱥᱟᱺᱜᱤᱧ ᱩᱱᱟᱹᱜ ᱵᱷᱳᱨ ᱜᱮ ᱴᱷᱮᱞᱟᱣ ᱦᱩᱭᱩᱜᱼᱟ ᱚᱱᱟ ᱴᱷᱮᱞᱟᱣ ᱟᱹᱰᱤ ᱠᱚᱥᱴᱚ ᱜᱮᱭᱟ ᱡᱩᱫᱤ ᱡᱟᱦᱟᱱᱟᱜ ᱥᱟᱜᱤᱧ ᱥᱮᱜ ᱨᱮᱱ ᱥᱩᱱᱩᱢ ᱪᱟᱵᱟᱭᱱᱟ ᱚᱱᱟ ᱥᱩᱨ ᱠᱚᱨᱮ ᱪᱮᱫ ᱦᱚᱸ ᱥᱩᱱᱩᱢ ᱥᱩᱱᱩᱢ ᱜᱮ ᱵᱟᱹᱪᱩᱜᱼᱟ ᱩᱱᱫᱚ ᱟᱹᱰᱤ ᱥᱟᱺᱜᱤᱧ ᱚᱠᱟᱨᱮ ᱢᱮᱱᱟᱜᱼᱟ ᱚᱸᱰᱮ ᱫᱷᱟᱹᱵᱤᱡ ᱴᱷᱮᱞᱟᱣ ᱤᱫᱤ ᱦᱩᱭᱩᱜᱼᱟ